ᱵᱮᱨᱮᱫ ᱛᱟᱨᱟ ᱪᱮᱬᱮ ᱯᱚᱛᱟᱢ ᱠᱚ ᱨᱟᱜᱟ ᱟᱹᱰᱤ ᱢᱚᱡᱽ ᱤᱧ ᱵᱩᱡᱷᱟᱹᱣᱟ ᱤᱭᱟᱹ ᱥᱮᱛᱟᱜ ᱛᱟᱨᱟ ᱨᱮ ᱮᱱᱠᱷᱟᱱ ᱫᱚ ᱟᱨᱦᱚᱸ ᱠᱚ ᱨᱟᱜᱟ ᱯᱚᱛᱟᱢ ᱠᱚᱠᱚ ᱦᱤᱡᱩᱜᱼᱟ ᱯᱚᱛᱟᱢ ᱪᱮᱬᱮ ᱠᱚ ᱨᱟᱜᱟ ᱩᱱᱠᱩ ᱧᱮᱞ ᱛᱮᱜᱮ ᱩᱱᱠᱩ ᱟᱸᱡᱚᱢ ᱛᱮᱜᱮ ᱤᱧᱟᱹᱜ ᱡᱤᱵᱚᱱ ᱫᱚ ᱠᱷᱟᱹᱞᱤ ᱨᱟᱹᱥᱠᱟᱹ ᱜᱤᱧ ᱵᱩᱡᱷᱟᱹᱣᱟ ᱠᱩᱠᱩ ᱠᱩᱠᱩ ᱰᱩᱵᱩᱨ ᱢᱟᱞᱟ ᱯᱚᱛᱟᱢ ᱠᱚ ᱨᱟᱜᱟ ᱟᱨ ᱩᱱᱠᱩ ᱢᱤᱨᱩ ᱪᱮᱬᱮ ᱠᱚ ᱟᱹᱰᱤ ᱱᱟᱯᱟᱭ ᱠᱚ ᱧᱮᱞᱚᱜᱼᱟ ᱨᱟᱜᱽ ᱟᱠᱚ ᱴᱨᱮᱭᱚᱜᱽ ᱴᱨᱮᱭᱚᱜᱽ ᱟᱠᱚ ᱢᱤᱨᱩ ᱪᱮᱬᱮ ᱢᱟ ᱦᱳᱭ ᱜᱚᱞᱟ ᱠᱚ ᱢᱤᱨᱩ ᱪᱮᱬᱮ ᱫᱚ ᱴᱨᱮᱭᱚᱜᱽ ᱴᱨᱮᱭᱚᱜᱽ ᱟᱠᱚ ᱟᱨᱠᱚ ᱜᱳᱞᱟ ᱦᱳᱭ